ᱟᱞᱮ ᱱᱚᱶᱟ ᱟᱹᱛᱩ ᱠᱷᱚᱱ ᱯᱨᱟᱭ ᱛᱤᱱ ᱠᱤᱞᱳᱢᱤᱴᱟᱨ ᱯᱚᱥᱪᱤᱢ ᱱᱟᱠᱷᱟ ᱥᱮᱫ ᱡᱟᱦᱟᱸ ᱡᱮ ᱚᱸᱰᱮ ᱦᱩᱭᱩᱜ ᱠᱟᱱᱟ ᱰᱤᱵᱷᱤᱥᱤᱭᱟᱜ ᱯᱟᱣᱟᱨ ᱯᱞᱮᱱᱴ ᱚᱸᱰᱮ ᱯᱟᱸᱪ ᱵᱚᱪᱷᱚᱨ ᱫᱷᱚᱨᱮ ᱱᱤᱛᱚᱜ ᱠᱟᱹᱢᱤ ᱪᱟᱞᱩᱜ ᱠᱟᱱᱟ ᱟᱨ ᱱᱚᱣᱟᱨᱮ ᱟᱥᱮᱯᱟᱥᱮᱨᱮᱱ ᱦᱚᱲ ᱠᱚ ᱠᱟᱹᱢᱤᱠᱚ ᱮᱢᱟᱣ ᱠᱚ ᱢᱮᱱᱛᱮ ᱱᱚᱣᱟ ᱠᱟᱨᱠᱷᱟᱱᱟ ᱠᱷᱩᱞᱟᱹᱣ ᱦᱩᱭᱞᱮᱱᱟ ᱢᱮᱱᱠᱷᱟᱱ ᱱᱤᱛ ᱯᱚᱨᱡᱚᱱᱛᱚ ᱥᱮᱨᱚᱠᱚᱢ ᱫᱚ ᱠᱚᱱᱚ ᱵᱟᱝ ᱦᱩᱭ ᱠᱟᱱᱟ ᱟᱨ ᱱᱚᱣᱟ ᱞᱟᱹᱣᱛᱮ ᱟᱥᱮᱯᱟᱥᱮᱨᱮᱱ ᱡᱟᱦᱟᱸᱭ ᱠᱚᱣᱟᱜ ᱡᱩᱢᱤ ᱡᱟᱭᱜᱟ ᱥᱮᱱ ᱟᱠᱟᱱᱟ ᱵᱚᱤᱥᱮᱥ ᱠᱚᱨᱮ ᱥᱟᱱᱛᱟᱲ ᱠᱚᱣᱟᱜ ᱩᱱᱠᱩ ᱟᱹᱰᱤ ᱡᱳᱨᱠᱚ ᱟᱱᱫᱳ ᱡᱳᱞᱩᱥ ᱞᱮᱜᱼᱟ ᱢᱮᱱᱠᱷᱟᱱ ᱱᱤᱛ ᱯᱚᱨᱡᱚᱱᱛᱚ ᱵᱟᱝᱦᱩᱭ ᱠᱟᱱᱟ ᱟᱨ ᱦᱩᱭᱩᱜᱼᱟ ᱢᱮᱱᱛᱮᱦᱚᱸ ᱠᱷᱩᱵ ᱮᱠᱴᱟ ᱟᱥᱟ ᱫᱚ ᱵᱟᱝ ᱵᱩᱡᱚᱜ ᱠᱟᱱᱟ ᱛᱚᱵᱮ ᱥᱟᱱᱟᱢᱜᱮ ᱮᱠᱷᱚᱱ ᱟᱥᱟᱨᱮ ᱢᱮᱱᱟᱜ ᱞᱮᱭᱟ ᱟᱨ ᱞᱟᱹᱲᱦᱟᱹᱭ ᱛᱮᱜᱮ ᱢᱮᱱᱟᱜ ᱟᱠᱟᱫ ᱞᱮᱭᱟ